ᱵᱷᱟᱨᱚᱛ ᱨᱮᱭᱟᱜ ᱡᱚᱛᱚ ᱠᱷᱚᱡ ᱢᱚᱡᱽ ᱠᱷᱮᱞᱚᱸᱰ ᱫᱚ ᱠᱟᱱᱟ ᱜᱟᱛᱮᱜ ᱫᱚ ᱠᱟᱱᱟ ᱯᱷᱩᱴᱵᱚᱞ ᱜᱟᱛᱮᱜ ᱱᱚᱣᱟ ᱧᱮᱞ ᱠᱟᱛᱮᱫ ᱦᱚᱲ ᱟᱹᱰᱤ ᱠᱚ ᱨᱟᱹᱥᱠᱟᱹᱜᱼᱟ ᱟᱹᱰᱤ ᱠᱚ ᱠᱩᱥᱤᱭᱟᱜᱼᱟ ᱟᱨ ᱟᱹᱰᱤ ᱠᱚ ᱤᱱᱡᱚᱭᱟ ᱱᱚᱣᱟ ᱯᱷᱩᱴᱵᱚᱞ ᱜᱟᱛᱮᱜ ᱛᱮ ᱚᱱᱟᱛᱮ ᱵᱷᱟᱨᱚᱛ ᱨᱮᱱ ᱦᱚᱲ ᱫᱚ ᱱᱚᱣᱟ ᱠᱨᱤᱠᱮᱹᱴ ᱜᱟᱛᱮᱜ ᱫᱚ ᱟᱹᱰᱤ ᱤᱭᱟᱹ ᱵᱮᱥ ᱜᱟᱛᱮᱜ ᱢᱮᱱ ᱛᱮᱠᱚ ᱢᱟᱱᱟᱣ ᱵᱟᱛᱟᱣ ᱟᱠᱟᱫᱟ ᱟᱨ

ᱟᱨ ᱱᱚᱣᱟᱢ ᱱᱚᱣᱟ ᱦᱚᱸ ᱟᱹᱰᱤ ᱠᱚ ᱠᱩᱥᱤᱭᱟᱜ ᱠᱚ ᱨᱟᱹᱥᱠᱟᱹ ᱡᱚᱝ ᱟᱠᱚ ᱱᱚᱣᱟ ᱯᱷᱩᱴᱵᱚᱞ ᱜᱟᱛᱮᱜ ᱧᱮᱞᱛᱮ ᱢᱤᱫ ᱥᱮᱫ ᱛᱮ ᱱᱚᱣᱟ ᱠᱚ ᱜᱟᱛᱮᱜ ᱥᱟᱶ ᱥᱟᱶᱛᱮ ᱢᱮᱱᱟᱜᱼᱟ ᱟᱨᱦᱚᱸ ᱵᱷᱚᱞᱤᱵᱚᱞ ᱟᱨᱦᱚᱸ ᱦᱚᱠᱤ ᱱᱚᱣᱟ ᱠᱚ ᱜᱟᱛᱮᱜ ᱧᱮᱞ ᱠᱟᱛᱮᱫ ᱟᱵᱚ ᱫᱤᱥᱚᱢ ᱨᱮᱱ ᱦᱚᱲ ᱟᱹᱰᱤ ᱠᱚ ᱠᱩᱥᱤᱭᱟᱜᱼᱟ ᱡᱚᱛᱚ ᱜᱟᱛᱮᱜ ᱜᱮ ᱢᱤᱫᱴᱟᱱ ᱚᱠᱟᱴᱟᱜ ᱤᱧ ᱞᱟᱹᱭᱟ ᱟᱨ ᱚᱠᱟᱴᱟᱜ ᱫᱚᱧ ᱵᱟᱫ ᱟᱜᱼᱟ ᱵᱩᱡᱷᱟᱹᱣ ᱵᱟᱹᱧ ᱧᱟᱢᱮᱫᱟ ᱢᱟᱱᱮ ᱟᱭᱢᱟ ᱜᱮ ᱢᱮᱱᱟᱜ ᱠᱚᱣᱟ ᱜᱟᱛᱮᱜ ᱠᱚᱜᱮ